ᱡᱟᱦᱟᱸ ᱥᱮᱞᱟᱭ ᱢᱮᱥᱤᱱ ᱞᱟᱦᱟᱧ ᱠᱟᱹᱢᱤᱭᱮᱫ ᱛᱟᱦᱮᱸᱜᱼᱟ ᱚᱱᱟ ᱥᱮᱞᱟᱭ ᱢᱮᱥᱤᱱ ᱱᱮᱛᱟᱨ ᱢᱟᱨᱤᱭᱮᱱ ᱠᱷᱟᱡ ᱚᱱᱟ ᱠᱟᱛᱮ ᱠᱟᱹᱢᱤᱜᱮ ᱵᱟᱝ ᱪᱟᱞᱟᱜ ᱠᱟᱱᱛᱤᱧᱟᱹ ᱵᱟᱨ ᱵᱟᱨ ᱵᱟᱹᱲᱤᱡᱚᱜ ᱠᱟᱱᱟ ᱚᱱᱮᱠ ᱵᱟᱨᱤᱧ ᱤᱫᱤ ᱩᱪᱩᱠᱮᱫᱟ ᱡᱩᱛ ᱟᱹᱜᱩ ᱠᱤᱫᱟᱹᱧ ᱡᱩᱛ ᱠᱟᱛᱮᱜ ᱤᱧ ᱥᱮᱞᱟᱭᱫᱟ ᱟᱵᱟᱨᱦᱚᱸ ᱵᱟᱹᱲᱤᱪᱚᱜ ᱠᱟᱱᱟ ᱮᱵᱟᱨ ᱤᱧ ᱟᱹᱲᱤᱥ ᱪᱟᱵᱟᱭᱮᱱᱟ ᱱᱚᱣᱟ ᱥᱮᱞᱟᱭ ᱢᱮᱥᱤᱱ ᱛᱮ ᱟᱨ ᱤᱧᱟᱹᱜ ᱠᱟᱹᱢᱤᱜᱤ ᱵᱟᱝ ᱪᱟᱞᱟᱜᱼᱟ ᱪᱮᱫ ᱤᱧ ᱪᱮᱠᱟᱭᱟ ᱱᱤᱛᱚᱜ ᱡᱩᱛᱦᱚᱸ ᱵᱟᱹᱧ ᱡᱩᱛ ᱩᱪᱩ ᱫᱟᱲᱤᱭᱟᱜ ᱠᱟᱱᱟ ᱨᱚᱡᱜᱟᱨ ᱠᱚᱢᱮᱱ ᱛᱤᱧᱛᱮ ᱱᱚᱣᱟ ᱴᱟᱠᱟᱦᱚᱸ ᱢᱮᱥᱤᱱ ᱡᱩᱛ ᱞᱟᱹᱜᱤᱫ ᱵᱟᱝ ᱠᱩᱞᱟᱹᱜ ᱠᱟᱱᱛᱤᱧᱟᱹ ᱟᱫᱚ ᱪᱮᱫ ᱤᱧ ᱪᱮᱠᱟᱭᱟ ᱵᱟᱫᱷᱚ ᱦᱚᱭᱮ ᱱᱤᱭᱟᱹ ᱥᱮᱞᱟᱭ ᱢᱮᱥᱤᱱ ᱟᱨ ᱟᱲᱟᱜ ᱜᱤᱰᱤ ᱦᱩᱭᱩᱜ ᱛᱤᱧᱟᱹ ᱥᱮᱞᱟᱭ ᱢᱮᱥᱤᱱ ᱨᱮᱭᱟᱜ ᱠᱟᱹᱢᱤ ᱵᱟᱹᱧ ᱫᱟᱲᱤᱭᱟᱜ ᱠᱟᱱᱟ